ᱵᱷᱟᱨᱚᱛ ᱨᱮᱭᱟᱜ ᱮᱴᱟᱜ ᱦᱤᱸᱥ ᱢᱩᱫ ᱨᱮ ᱞᱟᱠᱪᱟᱨ ᱮᱯᱮᱢ ᱪᱟᱯᱟᱞ ᱟᱨ ᱡᱳᱜᱟᱡᱳᱜᱽ ᱨᱮ ᱥᱟᱱᱛᱟᱲᱤ ᱯᱟᱹᱨᱥᱤ ᱟᱭᱢᱟ ᱞᱮᱠᱟᱱ ᱮᱱᱮᱢ ᱯᱟᱞᱟᱣ ᱢᱮᱱᱟᱜ ᱟᱠᱟᱫᱟ ᱚᱱᱟᱠᱚ ᱮᱱᱮᱢ ᱫᱚ ᱟᱵᱚᱣᱟᱜ ᱞᱟᱠᱪᱟᱨ ᱦᱚᱛᱮᱛᱮ ᱡᱮᱢᱚᱱ ᱵᱟᱦᱟ ᱥᱚᱨᱦᱟᱭ ᱵᱟᱯᱞᱟ ᱵᱤᱦᱟᱹ ᱨᱮ ᱮᱱᱮᱡ ᱮᱱᱮᱡ ᱥᱮᱹᱨᱮᱹᱧ ᱠᱚᱨᱮ ᱚᱱᱟ ᱠᱚ ᱞᱟᱠᱪᱟᱨ ᱫᱚ ᱢᱮᱱᱟᱜ ᱟᱠᱟᱫᱟ ᱟᱨ

ᱟᱫᱚ ᱱᱚᱶᱟ ᱠᱚ ᱞᱟᱠᱪᱟᱨ ᱫᱚ ᱟᱵᱚ ᱫᱚ ᱟᱹᱰᱤ ᱜᱮ ᱡᱟᱹᱨᱩᱲ ᱡᱟᱹᱨᱩᱲ ᱜᱮᱭᱟ ᱡᱟᱦᱟᱸᱱᱟᱜ ᱵᱤᱥᱚᱭ ᱠᱚᱨᱮ ᱦᱚᱸ ᱱᱤᱭᱟᱹ ᱞᱟᱠᱪᱟᱨ ᱪᱷᱟᱲᱟ ᱵᱟᱝ ᱦᱩᱭᱩᱜ ᱛᱟᱵᱚᱱᱟ ᱟᱵᱚ ᱫᱚ ᱮᱴᱟᱜ ᱯᱟᱹᱨᱥᱤ ᱥᱮ ᱮᱴᱟᱜ ᱤᱭᱟᱹ ᱠᱚᱫᱚ ᱵᱟᱝ ᱡᱟᱹᱨᱩᱲᱟ ᱟᱵᱚ ᱫᱚ ᱟᱵᱚᱣᱟᱜ